ᱯᱟᱹᱦᱤᱞ ᱫᱚ ᱪᱮᱫ ᱯᱷᱳᱱ ᱠᱚᱦᱚᱸ ᱵᱟᱝ ᱛᱟᱦᱮᱸ ᱠᱟᱱᱟ ᱱᱮᱛᱟᱨ ᱫᱚ ᱜᱷᱚᱨᱮ ᱜᱷᱚᱨᱮ ᱯᱷᱳᱱ ᱵᱚᱱ ᱠᱤᱨᱤᱧ ᱠᱟᱣᱱᱤᱜᱼᱟ ᱯᱮᱲᱟ ᱯᱟᱹᱦᱲᱟᱹ ᱥᱟᱞᱟᱜ ᱦᱚᱸ ᱡᱚᱜᱟᱡᱚᱜᱽ ᱟᱨ ᱦᱚᱸ ᱡᱟᱦᱟᱸᱭ ᱠᱚ ᱥᱟᱞᱟᱜ ᱦᱚᱸ ᱡᱚᱜᱟᱡᱚᱜᱽ ᱞᱟᱦᱟ ᱛᱮ ᱫᱚ ᱴᱤᱵᱷᱤ ᱠᱚ ᱦᱚᱸ ᱵᱟᱝ ᱛᱟᱦᱮᱸ ᱠᱟᱱᱟ ᱱᱮᱛᱟᱨ ᱫᱚ ᱜᱷᱚᱨᱮ ᱜᱷᱚᱨ ᱴᱤᱵᱷᱤ ᱠᱚᱠᱚ ᱦᱟᱛᱟᱣ ᱠᱮᱫᱟ ᱫᱤᱥᱚᱢ ᱨᱮᱱᱟᱜ ᱠᱷᱚᱵᱚᱨ ᱠᱚ ᱟᱨ ᱦᱚᱸ ᱟᱭᱢᱟ ᱠᱤᱪᱷᱩ ᱠᱚ ᱧᱮᱧᱟᱢᱚᱜ ᱠᱟᱱᱟ ᱟᱨ ᱯᱟᱹᱦᱤᱞᱟᱜ ᱫᱚ ᱪᱟᱥ ᱠᱟᱹᱢᱤ ᱨᱮᱦᱚᱸ ᱱᱟᱦᱮᱞ ᱛᱮᱵᱚᱱ ᱥᱤ ᱛᱟᱦᱮᱸᱜᱼᱟ ᱱᱮᱛᱟᱨ ᱫᱚ ᱯᱟᱣᱟᱨ ᱴᱮᱞᱟᱨ ᱳᱰᱳᱠ ᱠᱟᱛᱮᱜ ᱚᱱᱟ ᱛᱮᱜᱮ ᱵᱚᱱ ᱥᱤ ᱮᱫᱟ ᱨᱚᱦᱚᱭ ᱠᱚᱦᱚᱸ ᱟᱹᱰᱤ ᱞᱚᱜᱚᱱ ᱦᱩᱭᱩᱜ ᱟ ᱟᱨ ᱦᱳᱲᱳ ᱤᱨ ᱠᱚᱦᱚ ᱞᱟᱦᱟ ᱛᱮᱫᱚ ᱠᱟᱹᱢᱤᱱ ᱠᱚᱵᱚᱱ ᱞᱟᱜᱟᱣ ᱠᱚ ᱛᱟᱦᱮᱭᱟ ᱱᱮᱛᱟᱨ ᱫᱚ ᱜᱟᱹᱰᱤ ᱚᱰᱚᱠ ᱟᱠᱟᱱ ᱛᱮ ᱜᱟᱹᱲᱤ ᱛᱮᱵᱚᱱ ᱤᱨ ᱦᱚᱪᱚᱭᱮᱫᱟ ᱟᱨ ᱜᱤᱫᱽᱨᱟᱹ ᱠᱚᱦᱚᱸ ᱚᱞᱚᱜ ᱯᱟᱲᱦᱟᱣ ᱠᱚ ᱩᱱᱠᱩ ᱦᱚᱸᱠᱚ ᱯᱟᱹᱦᱤᱞ ᱜᱤᱫᱽᱨᱟᱹ ᱠᱚᱫᱚ ᱵᱟᱝ ᱠᱚ ᱵᱟᱰᱟᱭ ᱛᱟᱦᱮᱸᱜᱼᱟ ᱱᱮᱛᱟᱨ ᱫᱚ ᱜᱤᱫᱽᱨᱟᱹ ᱚᱞᱚᱜ ᱯᱟᱲᱦᱟᱣ ᱥᱮᱬᱟ ᱠᱟᱛᱮᱜ ᱟᱹᱰᱤ ᱠᱤᱪᱷᱩ ᱠᱚ ᱠᱟᱹᱢᱤᱭᱮᱫᱟ ᱡᱷᱚᱛᱚᱣᱟᱜ ᱠᱚ ᱧᱮᱞ ᱧᱟᱢ ᱮᱫᱼᱟ ᱴᱤᱵᱷᱤ ᱨᱮᱜᱮ